ᱢᱤᱠᱥᱪᱟᱨ ᱢᱮᱥᱤᱱ ᱡᱟᱦᱟᱸ ᱫᱚ ᱢᱚᱥᱞᱟ ᱜᱩᱰᱟᱹ ᱢᱮᱥᱤᱱ ᱵᱚᱱ ᱢᱮᱛᱟᱜ ᱠᱟᱱᱟ ᱚᱱᱟ ᱟᱫᱷᱮ ᱠᱚ ᱢᱚᱥᱞᱟ ᱠᱚ ᱜᱩᱥᱟᱹ ᱢᱮᱥᱤᱱ ᱫᱚ ᱞᱟᱭᱤᱱ ᱛᱮ ᱪᱟᱞᱟᱜᱼᱟ ᱡᱚᱠᱷᱚᱱ ᱜᱮ ᱞᱟᱭᱤᱱ ᱵᱟᱝ ᱛᱟᱦᱮᱱᱟ ᱛᱚᱠᱷᱚᱱ ᱫᱚ ᱚᱱᱟ ᱛᱮᱫᱚ ᱪᱮᱫ ᱦᱚᱸ ᱵᱟᱢ ᱜᱩᱰᱟᱹ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱡᱮ ᱢᱚᱱᱮᱭᱫᱟ ᱤᱧ ᱥᱮᱡ ᱠᱷᱚᱡ ᱫᱚ ᱟᱹᱰᱤᱜᱟᱱ ᱥᱩᱵᱤᱫᱷᱟ ᱫᱚ ᱵᱟᱹᱱᱩᱜᱼᱟ ᱪᱮᱫᱟᱜ ᱥᱮ ᱤᱧ ᱡᱚᱠᱷᱚᱱ ᱜᱮ ᱢᱚᱥᱚᱞᱟ ᱟᱫᱷᱮ ᱥᱮ ᱯᱮᱸᱭᱟᱡᱽ ᱥᱮ ᱪᱮᱫ ᱪᱚᱝ ᱤᱧ ᱜᱩᱰᱟᱹᱭᱟ ᱩᱱ ᱥᱚᱢᱚᱭ ᱞᱟᱭᱤᱱ ᱵᱟᱹᱱᱩᱜ ᱠᱷᱟᱡ ᱤᱧᱫᱚ ᱚᱱᱟ ᱠᱷᱟᱹᱛᱤᱨ ᱛᱮ ᱚᱱᱟ ᱞᱟᱹᱜᱤᱫ ᱞᱟᱹᱭᱤᱱ ᱦᱤᱡᱩᱜ ᱫᱷᱟᱹᱵᱤᱡ ᱫᱩᱲᱩᱵ ᱠᱚᱜ ᱦᱩᱭᱩᱜ ᱛᱤᱧᱟ ᱟᱨ ᱵᱟᱝᱠᱷᱟᱱ ᱵᱟᱝ ᱦᱩᱭᱩᱜ ᱠᱟᱱ ᱛᱤᱧᱟᱹ ᱠᱟᱹᱢᱤ ᱛᱚ ᱚᱱᱟ ᱵᱟᱫᱽ ᱠᱟᱛᱮᱫ ᱤᱧ ᱡᱩᱫᱤ ᱡᱟᱱᱛᱮ ᱜᱩᱲᱜᱩ ᱨᱮᱧ ᱨᱤᱫ ᱞᱮᱠᱷᱟᱡ ᱛᱟᱦᱚᱞᱮ ᱟᱹᱰᱤᱜᱤᱧ ᱥᱩᱵᱤᱫᱷᱟ ᱠᱚᱜᱼᱟ ᱞᱟᱭᱤᱱ ᱵᱤᱞ ᱠᱷᱚᱨᱪᱟ ᱠᱚᱦᱚᱸ ᱵᱟᱝ ᱞᱟᱜᱟᱣ ᱠᱤᱧᱟ ᱟᱨ ᱥᱮ ᱚᱱᱟᱫᱚ ᱵᱩᱜᱤᱛᱮ ᱥᱟᱰᱮᱭᱟ ᱠᱚᱨ ᱠᱚᱨ ᱥᱮ ᱡᱟᱦᱟᱸ ᱞᱮᱠᱟ ᱛᱟᱨ ᱠᱚ ᱞᱤᱠ ᱮᱢᱟᱱ ᱞᱮᱱᱠᱷᱟᱡ ᱥᱚᱴ ᱦᱚᱸᱢ ᱥᱚᱴ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱠᱷᱩᱵ ᱮᱠᱴᱟ ᱥᱩᱵᱤᱫᱷᱟ ᱫᱚ ᱵᱟᱹᱱᱩᱜᱼᱟ ᱢᱤᱠᱥᱪᱟᱨ ᱢᱮᱥᱤᱱ ᱨᱮᱫᱚ ᱟᱨ ᱚᱱᱟ ᱨᱮᱫᱚ ᱢᱤᱫᱴᱮᱡ ᱢᱮᱥᱤᱱ ᱨᱮᱜᱮ ᱟᱭᱢᱟ ᱞᱮᱠᱟᱱᱟᱜ ᱮᱢ ᱜᱩᱰᱟᱹᱭᱟ ᱢᱟᱹᱨᱤᱪ ᱮᱢ ᱜᱩᱰᱟᱹᱭᱟ ᱢᱚᱥᱞᱟᱢ ᱜᱩᱰᱟᱹᱭᱟ ᱥᱟᱥᱟᱝ ᱮᱢ ᱜᱩᱰᱟᱹᱭᱟ ᱛᱳ ᱚᱱᱟ ᱡᱚᱛᱚᱣᱟᱜ ᱮᱢ ᱜᱩᱰᱟᱹᱭ ᱠᱷᱟᱡ ᱚᱱᱟᱨᱮ ᱛᱟᱦᱚᱞᱮ ᱡᱚᱛᱚᱜᱮ ᱥᱚ ᱢᱮᱥᱟᱞᱚᱜᱼᱟ ᱪᱮᱫᱟᱜ ᱥᱮ ᱡᱚᱛᱚ ᱦᱚᱲᱫᱚ ᱡᱚᱛᱚ ᱢᱚᱥᱞᱟ ᱵᱟᱠᱚ ᱠᱩᱥᱤᱭᱟᱜᱼᱟ ᱥᱮ ᱵᱟᱝ ᱥᱤᱵᱤᱞ ᱠᱚᱣᱟ ᱟᱨ ᱡᱮᱴᱟ ᱜᱩᱰᱟᱹ ᱠᱟᱛᱮᱫ ᱢᱚᱥᱞᱟᱢ ᱞᱟᱜᱟᱣᱟ ᱚᱱᱟ ᱫᱚ ᱯᱩᱨᱟᱹ ᱯᱩᱨᱤ ᱵᱷᱟᱵᱮ ᱮᱠᱫᱚᱢ ᱜᱮᱡᱮᱨ ᱪᱟᱵᱟᱜᱼᱟ ᱟᱨ ᱚᱱᱟ ᱩᱛᱩ ᱨᱮᱢ ᱞᱟᱜᱟᱣ ᱞᱮᱠᱷᱟᱱ ᱚᱱᱟ ᱨᱮᱱᱟᱜ ᱡᱮ ᱥᱤᱵᱤᱞ ᱥᱚᱲᱚᱢ ᱠᱷᱚᱢᱚᱛᱟ ᱢᱚᱥᱞᱟ ᱨᱮᱱᱟᱜ ᱴᱮᱥᱴ ᱚᱱᱟᱛᱮ ᱠᱷᱩᱵ ᱮᱠᱴᱟ ᱩᱛᱩ ᱨᱮᱫᱚ ᱵᱟᱝ ᱥᱤᱵᱤᱞᱚᱜᱼᱟ ᱚᱱᱟ ᱛᱩᱞᱚᱱᱟ ᱛᱮ ᱰᱷᱮᱨ ᱢᱚᱥᱞᱟ ᱠᱷᱚᱨᱚᱪᱚᱜ ᱠᱟᱱᱟ ᱛᱚ ᱱᱚᱜᱼᱚᱸᱭ ᱱᱚᱣᱟ ᱠᱷᱟᱹᱛᱤᱨ ᱛᱮᱜᱮ ᱤᱧᱫᱚ ᱱᱚᱣᱟ ᱞᱟᱭᱤᱱ ᱛᱮ ᱤᱞᱮᱠᱴᱨᱤᱠ ᱛᱮ ᱡᱟᱦᱟᱸ ᱢᱤᱠᱥᱪᱟᱨ ᱢᱮᱥᱤᱱ ᱢᱚᱥᱞᱟ ᱵᱮᱱᱟᱣ ᱢᱮᱹᱥᱤᱱ ᱪᱟᱹᱞᱩ ᱤᱭᱟᱹᱜ ᱠᱚ ᱪᱟᱞᱟᱜ ᱠᱟᱱ ᱠᱚ ᱟᱹᱵᱤᱥᱠᱟᱨ ᱠᱟᱜ ᱵᱚᱨᱛᱚᱢᱟᱱ ᱡᱩᱜᱽ ᱨᱮ ᱱᱚᱣᱟᱫᱚ ᱠᱷᱩᱵ ᱮᱠᱴᱟ ᱥᱩᱵᱤᱫᱷᱟ ᱵᱟᱹᱧ ᱵᱩᱡᱷᱟᱹᱣ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱥᱮᱫᱟᱭ ᱚᱱᱟ ᱜᱩᱲᱜᱩ ᱫᱷᱤᱨᱤ ᱜᱮ ᱱᱟᱯᱟᱭᱟ ᱚᱱᱟᱫᱚ ᱛᱷᱚᱲᱟᱜᱟᱱ ᱢᱚᱥᱞᱟᱢ ᱨᱤᱫ ᱞᱮᱠᱷᱟᱡ ᱜᱮ ᱤᱱᱟᱹ ᱛᱮᱜᱮ ᱩᱛᱩ ᱫᱚ ᱟᱹᱰᱤ ᱥᱤᱵᱤᱞ ᱥᱚᱲᱚᱢ ᱵᱩᱡᱷᱟᱹᱜᱼᱟ ᱟᱨ ᱠᱷᱚᱨᱪᱟ ᱦᱚᱸ ᱵᱟᱹᱱᱩᱜᱼᱟ ᱞᱟᱭᱤᱱ ᱵᱤᱞ ᱠᱚᱦᱚᱸ ᱵᱟᱝ ᱞᱟᱜᱟᱜᱼᱟ ᱥᱮ ᱟᱹᱰᱤ ᱥᱚᱦᱚᱡᱽ ᱛᱮᱜᱮ ᱢᱚᱱᱮ ᱠᱟᱛᱮᱫ ᱮᱢ ᱛᱟᱲᱟ ᱛᱟᱲᱤᱢ ᱩᱛᱩ ᱫᱟᱲᱮᱭᱟᱜᱼᱟ ᱟᱢ ᱛᱤᱱ ᱥᱚᱢᱚᱭᱮᱢ ᱢᱚᱱᱮᱭᱟ ᱩᱱ ᱥᱚᱢᱚᱭ ᱜᱮ ᱟᱨ ᱚᱱᱠᱟ ᱛᱚ ᱵᱟᱝ ᱦᱩᱭᱩᱜ ᱠᱟᱱᱟ ᱢᱤᱠᱥᱪᱟᱨ ᱢᱮᱥᱤᱱ ᱨᱮᱫᱚ ᱛᱚ ᱚᱱᱟ ᱠᱷᱟᱹᱛᱤᱨ ᱛᱮ ᱤᱧ ᱯᱟᱦᱴᱟ ᱥᱮᱱ ᱠᱷᱚᱱ ᱫᱚ ᱚᱱᱟ ᱢᱤᱠᱥᱪᱟᱨ ᱢᱮᱥᱤᱱ ᱫᱚ ᱵᱟᱹᱧ ᱠᱩᱥᱤᱭᱟᱜ ᱠᱟᱱᱟ